ᱟᱵᱚ ᱦᱚᱲᱟᱜ ᱯᱚᱨᱚᱵᱽ ᱢᱚᱫᱽ ᱨᱮᱫᱚ ᱤᱧ ᱫᱚ ᱟᱵᱚᱣᱟᱜ ᱥᱚᱦᱚᱨᱟᱭ ᱯᱚᱨᱚᱵᱽ ᱤᱧ ᱠᱩᱥᱤᱭᱟᱜᱼᱟ ᱪᱮᱫᱟᱜ ᱥᱮ ᱟᱵᱚ ᱥᱚᱨᱦᱟᱭ ᱯᱚᱨᱚᱵ ᱨᱮᱫᱚ ᱢᱚᱬᱮ ᱫᱤᱱ ᱫᱷᱚᱨᱮ ᱵᱚᱸᱜᱟᱱ ᱱᱟᱵᱚᱱ ᱚᱱᱟ ᱵᱚᱸᱜᱟ ᱢᱚᱫᱽ ᱨᱮ ᱟᱵᱚ ᱨᱮᱱ ᱫᱤᱫᱤ ᱠᱚ ᱱᱟᱱᱟ ᱠᱚ ᱯᱮᱲᱟ ᱠᱚ ᱡᱚᱛᱚ ᱦᱚᱲ ᱯᱮᱲᱟᱜ ᱠᱚ ᱦᱤᱡᱩᱜ ᱛᱟᱦᱮᱱᱟ ᱟᱵᱚ ᱚᱲᱟᱜ ᱡᱚᱛᱚ ᱢᱤᱫ ᱵᱚᱱ ᱧᱟᱯᱟᱢᱚᱜᱼᱟ ᱟᱨ ᱛᱚᱠᱷᱚᱱ ᱢᱤᱫ ᱥᱟᱶᱛᱮ ᱡᱚᱢ ᱧᱩᱭᱟᱵᱚᱱ ᱮᱱᱮᱡ ᱥᱮᱹᱨᱮᱹᱧ ᱟᱵᱚᱱ